ᱦᱮᱸ ᱡᱤᱵᱽᱠᱟᱹᱜ ᱢᱟ ᱫᱤᱱᱟᱹᱢ ᱫᱤᱱᱜᱮ ᱡᱤᱵᱽᱠᱟᱹᱜ ᱦᱩᱭᱩᱜᱼᱟ ᱟᱨ ᱯᱟᱭᱨᱟ ᱡᱟᱦᱟᱸ ᱯᱮᱥᱟᱫᱟᱨ ᱯᱟᱭᱨᱟ ᱠᱚᱫᱚ ᱠᱟᱹᱴᱤᱡ ᱡᱚᱴᱤᱞ ᱧᱚᱜ ᱜᱮᱭᱟ ᱠᱟᱨᱚᱱ ᱫᱤᱱᱟᱹᱢ ᱫᱤᱱ ᱯᱟᱭᱨᱟᱜ ᱦᱩᱭᱩᱜᱼᱟ ᱥᱮ ᱡᱟᱦᱟᱸ ᱠᱚᱢᱯᱤᱴᱤᱥᱮᱱ ᱠᱚᱨᱮᱫ ᱦᱮᱸ ᱯᱟᱭᱨᱟ ᱯᱟᱭᱨᱟ ᱛᱮ ᱯᱷᱟᱥᱴᱚᱜ ᱦᱩᱭᱩᱜᱼᱟ ᱥᱟᱹᱢᱩᱫᱽ ᱥᱮᱬᱟ ᱥᱮᱬᱟ ᱥᱟᱹᱢᱩᱫᱽ ᱨᱮ ᱥᱮ ᱚᱱᱠᱟᱱ ᱡᱟᱭᱜᱟ ᱢᱮᱱᱟᱜᱼᱟ ᱯᱟᱭᱨᱟᱜ ᱥᱮ ᱥᱮᱬᱟ ᱦᱩᱭᱩᱜᱼᱟ ᱥᱮ ᱦᱚᱲᱢᱚ ᱠᱚᱨᱮᱱᱟᱜ ᱦᱚᱸ ᱠᱟᱹᱢᱤᱨᱮ ᱞᱟᱜᱟᱜᱼᱟ ᱫᱤᱱᱟᱹᱢ ᱫᱤᱱ ᱯᱟᱭᱨᱟᱜ ᱦᱮᱸ ᱛᱟᱨᱯᱚᱨᱮ ᱮᱢᱱᱤ ᱯᱟᱭᱨᱟ ᱠᱚᱫᱚ ᱟᱞᱮ ᱥᱮᱫ ᱫᱚ ᱥᱮᱬᱟ ᱥᱮᱬᱟ ᱥᱚᱢᱩᱫᱨᱩ ᱠᱚᱫᱚ ᱵᱟᱹᱱᱩᱜᱼᱟᱱ ᱱᱟᱹᱭ ᱠᱮᱱᱮᱞ ᱜᱟᱰᱟ ᱜᱟᱹᱰᱭᱟᱹ ᱚᱱᱟ ᱠᱚᱜᱮ ᱢᱮᱱᱟᱜᱼᱟ ᱥᱮ ᱱᱤᱭᱟᱹ ᱯᱷᱩᱞ ᱠᱚᱦᱚᱸ ᱵᱟᱹᱱᱩᱜᱼᱟᱱ ᱛᱟᱞᱮᱭᱟ ᱟᱞᱮᱭᱟᱜ ᱚᱱᱟ ᱠᱚᱨᱮ ᱜᱤᱧ ᱯᱟᱭᱨᱟ ᱵᱟᱲᱟᱜᱼᱟ ᱜᱟᱰᱟ ᱠᱚᱨᱮᱜᱫ ᱜᱷᱟᱱᱮᱠ ᱜᱟᱹᱰᱭᱟᱹ ᱠᱚᱨᱮ ᱦᱚᱸ ᱜᱷᱟᱱᱮᱠ ᱠᱮᱱᱮᱞ ᱠᱚᱨᱮ ᱜᱚᱨᱚᱢ ᱫᱤᱱ ᱫᱚ ᱟᱹᱰᱤ ᱵᱟᱨᱜᱮ ᱯᱟᱭᱨᱟᱜ ᱦᱩᱭᱩᱜᱼᱟ ᱟᱨᱠᱤ